ᱟᱞᱮᱭᱟᱜ ᱫᱤᱥᱚᱢ ᱨᱮᱭᱟᱜ ᱧᱩᱛᱩᱢ ᱫᱚ ᱦᱳᱭᱳᱜ ᱠᱟᱱᱟ ᱵᱷᱟᱨᱚᱛ ᱮᱵᱚᱝ ᱵᱷᱟᱨᱚᱛᱨᱮ ᱟᱢ ᱡᱟᱦᱟᱸ ᱨᱮᱜᱮᱢ ᱫᱟᱲᱟᱱ ᱵᱟᱝᱫᱚ ᱯᱟᱥᱯᱳᱨᱴ ᱞᱟᱜᱟᱜ ᱵᱟᱝ ᱫᱚ ᱵᱷᱤᱥᱟ ᱞᱟᱜᱟᱜ ᱡᱷᱚᱛᱚ ᱨᱚᱠᱚᱢᱟᱜ ᱥᱩᱵᱤᱫᱷᱟ ᱟᱰᱤ ᱱᱟᱭ ᱱᱟᱯᱟᱭ ᱛᱮᱜᱮ ᱢᱮᱱᱟᱜᱼᱟᱠᱟᱫᱟ ᱪᱮᱫᱟᱜ ᱡᱮ ᱟᱢ ᱱᱚᱸᱰᱮ ᱠᱷᱚᱱ ᱮᱴᱟᱜ ᱡᱟᱭᱜᱟᱢ ᱪᱟᱞᱟᱣ ᱞᱮᱱᱠᱷᱟᱱ ᱚᱸᱰᱮ ᱫᱩ ᱥᱚ ᱠᱤᱞᱳᱢᱤᱴᱟᱨ ᱦᱳᱭᱳᱜ ᱟᱨ ᱪᱟᱨᱥᱳ ᱠᱤᱞᱳ ᱢᱤᱴᱟᱨ ᱦᱳᱭᱳᱜ ᱚᱰᱮ ᱵᱟᱥ ᱨᱮᱭᱟᱜ ᱥᱩᱵᱤᱫᱷᱟ ᱢᱮᱱᱟᱜ ᱟᱠᱟᱫᱟ ᱴᱨᱟᱠ ᱨᱮᱭᱟᱜ ᱥᱩᱵᱤᱫᱷᱟ ᱢᱮᱱᱟᱜ ᱟᱠᱟᱫᱟ ᱴᱨᱮᱹᱱ ᱨᱮᱭᱟᱜ ᱥᱩᱵᱤᱫᱷᱟ ᱢᱮᱱᱟᱜ ᱟᱠᱟᱫᱟ ᱮᱵᱚᱝ ᱯᱷᱞᱟᱭᱤᱴ ᱨᱮᱭᱟᱜ ᱥᱩᱵᱤᱫᱷᱟ ᱦᱚᱸ ᱢᱮᱱᱟᱜ ᱟᱠᱟᱫᱟ ᱛᱚ ᱡᱷᱚᱛᱚ ᱨᱮᱭᱟᱜ ᱡᱷᱚᱛᱚ ᱨᱚᱠᱚᱢ ᱥᱩᱵᱤᱫᱷᱟ ᱛᱮᱜᱮ ᱟᱢ ᱪᱟᱞᱟᱣ ᱫᱟᱲᱮᱭᱟᱜᱼᱟ ᱟᱢ ᱥᱚᱢᱚᱛᱚᱞ ᱦᱳᱭᱳᱜ ᱠᱟᱱᱟ ᱟᱢᱟᱜ ᱪᱮᱫ ᱞᱮᱠᱟ ᱟᱢ ᱴᱷᱮᱱ ᱪᱮᱫ ᱞᱮᱠᱟᱢ ᱫᱟᱲᱮᱹᱭᱟᱜ ᱠᱟᱱᱟ ᱚᱱᱠᱟ ᱦᱤᱥᱟᱹᱵᱽᱛᱮ ᱚᱱᱟ ᱡᱟᱭᱜᱟᱢ ᱪᱟᱞᱟᱣ ᱫᱟᱲᱮᱹᱭᱟᱜᱼᱟ ᱪᱮᱫᱟᱜ ᱡᱮ ᱟᱢ ᱡᱚᱫᱤ ᱢᱤᱫ ᱴᱟᱱ ᱡᱟᱭᱜᱟᱨᱮ ᱫᱟᱲᱟᱱ ᱠᱷᱟᱱ ᱤᱧ ᱢᱤᱫ ᱴᱟᱱ ᱡᱟᱭᱜᱟ ᱨᱮ ᱡᱚᱫᱤᱢ ᱫᱟᱲᱟᱱ ᱠᱷᱟᱱ ᱚᱸᱰᱮ ᱛᱤᱱᱟᱹᱜ ᱯᱚᱭᱥᱟ ᱞᱟᱜᱟᱜᱼᱟ ᱵᱟᱝ ᱞᱟᱜᱟᱜᱼᱟ ᱚᱱᱟ ᱞᱮᱠ ᱞᱮᱠᱟᱛᱮ ᱡᱚᱫᱤᱢ ᱧᱮᱞ ᱞᱮᱠᱷᱟᱱ ᱟᱢ ᱡᱚᱫᱤ ᱡᱷᱚᱛᱚ ᱠᱷᱚᱱ ᱢᱤᱫ ᱴᱮᱱ ᱴᱨᱟᱠ ᱮᱢ ᱤᱭᱟᱹ ᱞᱮᱠᱷᱟᱱ ᱥᱮ ᱢᱤᱫ ᱴᱮᱱ ᱴᱮᱨᱮᱱ ᱮᱢ ᱤᱭᱟᱹ ᱞᱮᱠᱷᱟᱱ ᱪᱮᱫ ᱞᱮᱠᱟᱱ ᱪᱮᱫ ᱞᱮᱠᱟᱱ ᱡᱟᱭᱜᱟ ᱨᱮᱢ ᱫᱮᱡᱚᱜᱼᱟ ᱚᱱᱠᱟ ᱞᱮᱠᱟᱛᱮ ᱵᱷᱟᱲᱟ ᱫᱚ ᱛᱟᱦᱮᱱ ᱛᱟᱢᱟ ᱛᱚ ᱚᱱᱟ ᱤᱭᱟᱹᱛᱮ ᱡᱚᱫᱤ ᱤᱧ ᱯᱮ ᱠᱩᱞᱤᱭᱤᱧ ᱠᱷᱟᱱ ᱡᱮᱹ ᱵᱷᱟᱨᱚᱛ ᱨᱮ ᱫᱟᱲᱟᱱ ᱞᱟᱹᱜᱤᱫ ᱥᱚᱥᱛᱟ ᱟᱥᱮ ᱵᱟᱝ ᱥᱚᱥᱛᱟᱣᱟ ᱛᱚ ᱤᱧ ᱫᱚ ᱢᱤᱫ ᱴᱮᱱ ᱜᱤᱧ ᱞᱟᱹᱭᱟ ᱡᱚᱫᱤᱢ ᱢᱚᱱᱮ ᱞᱮᱠᱷᱟᱱ ᱥᱚᱥᱛᱟᱣᱟ ᱟᱨ ᱵᱟᱢ ᱢᱚᱱᱮ ᱞᱮᱠᱷᱟᱱ ᱵᱟᱝ ᱥᱚᱥ ᱥᱚᱥᱛᱟᱣᱟ ᱪᱮᱫᱟᱜ ᱡᱮ ᱟᱢ ᱡᱩᱫᱤ ᱚᱱᱠᱟᱱ ᱞᱮᱠᱟᱱ ᱥᱟᱹᱜᱤᱧ ᱰᱤᱥᱴᱮᱱᱥ ᱥᱮ ᱥᱟᱹᱜᱤᱧ ᱫᱟᱲᱟᱱ ᱡᱚᱫᱤ ᱴᱨᱮᱱ ᱛᱮᱢ ᱪᱟᱞᱟᱜ ᱠᱷᱟᱱ ᱛᱟᱦᱚᱞᱮ ᱠᱚᱢ ᱯᱚᱭᱥᱟ ᱛᱮᱜᱮ ᱦᱳᱭᱳᱜ ᱛᱟᱢᱟ ᱠᱤᱱᱛᱩ ᱚᱱᱟ ᱡᱟᱭᱜᱟ ᱜᱮ ᱡᱚᱫᱤ ᱢᱤᱫ ᱫᱷᱟᱣ ᱟᱨᱟᱢ ᱠᱟᱛᱮᱫ ᱡᱚᱫᱤ ᱪᱟᱞᱟᱜ ᱮᱢ ᱞᱟᱹᱭ ᱠᱷᱟᱱ ᱵᱟ ᱯᱷᱞᱟᱭᱤᱴ ᱛᱮ ᱪᱟᱞᱟᱜ ᱮᱢ ᱞᱟᱹᱭᱮᱫ ᱠᱷᱟᱱ ᱛᱟᱦᱚᱞᱮ ᱟᱢᱟᱜ ᱠᱷᱚᱨᱪᱟ ᱫᱚ ᱡᱟᱹᱥᱛᱤᱜ ᱛᱟᱢᱟ ᱠᱤᱱᱛᱩ ᱠᱤᱱᱛᱩ ᱟᱢᱟᱜ ᱡᱟᱦᱟᱸ ᱮᱠᱥᱯᱨᱮᱭᱮᱱᱥ ᱛᱟᱦᱮᱱᱟ ᱚᱱᱟ ᱫᱚ ᱢᱤᱫ ᱴᱮᱱ ᱜᱮ ᱢᱤᱫ ᱴᱮᱱ ᱡᱩᱫᱟᱹ ᱞᱮᱵᱮᱞ ᱨᱮᱭᱟᱜ ᱮᱠᱥᱯᱨᱮᱭᱮᱱᱥ ᱜᱮ ᱛᱟᱦᱮᱱᱟ ᱚᱱᱮ ᱡᱮ ᱟᱢ ᱢᱤᱫ ᱴᱟᱱ ᱦᱟᱭᱯᱷᱟᱭ ᱯᱞᱮᱹᱱ ᱛᱮᱢ ᱫᱮᱡᱚᱜ ᱠᱟᱱᱟ ᱠᱤᱱᱛᱩ ᱴᱨᱮᱱ ᱨᱮᱢ ᱫᱮᱡᱚᱜ ᱠᱟᱱᱟ ᱫᱮᱡ ᱞᱮᱱᱠᱷᱟᱱ ᱛᱟᱦᱚᱞᱮ ᱟᱢᱟᱜ ᱜᱮ ᱵᱷᱟᱲᱟ ᱠᱚᱢ ᱯᱟᱲᱟᱜ ᱛᱟᱢᱟ ᱠᱟᱛᱷᱟ ᱫᱚ ᱱᱤᱭᱟᱹ ᱠᱟᱱ ᱜᱮᱭᱟ ᱡᱮᱹ ᱥᱚᱥᱛᱟ ᱦᱚᱢ ᱞᱟᱹᱭ ᱫᱟᱲᱮᱭᱟᱜᱼᱟ ᱥᱚᱥᱥᱛᱟ ᱜᱮᱭᱟ ᱟᱨ ᱵᱟᱝ ᱦᱚᱸ ᱵᱟᱝ ᱠᱟᱱᱟ ᱪᱮᱫᱟᱜ ᱡᱮ ᱱᱤᱭᱟᱹ ᱠᱳᱱᱳ ᱥᱯᱮᱥᱤᱯᱷᱤᱠ ᱵᱟᱹᱱᱩᱜ ᱟᱠᱟᱫᱟ ᱡᱮ ᱦᱟᱸᱰᱮ ᱪᱟᱞᱟᱣ ᱠᱚᱨᱛᱮ ᱜᱮᱞᱮ ᱟᱢᱟᱜ ᱫᱚ ᱥᱚᱥᱛᱟ ᱜᱮ ᱛᱟᱦᱮᱱᱟ ᱛᱚ ᱚᱱᱟ ᱤᱭᱟᱹᱛᱮ ᱢᱤᱫ ᱴᱮᱱ ᱵᱷᱟᱨᱚᱛᱨᱮ ᱴᱨᱟᱵᱷᱮᱞᱤᱝ ᱠᱚᱨᱛᱮ ᱜᱤᱭᱮ ᱡᱷᱚᱛᱚᱣᱟᱜ ᱫᱤᱠ ᱠᱚ ᱡᱷᱚᱛᱚᱣᱟᱜ ᱫᱤᱠ ᱢᱮᱱᱟᱜ ᱟᱠᱟᱫᱟ ᱢᱟᱱᱮ ᱡᱷᱚᱛᱚᱣᱟᱜ ᱫᱤᱠ ᱥᱩᱵᱤᱫᱷᱟ ᱢᱮᱱᱟᱜ ᱟᱠᱟᱫᱟ ᱚᱱᱟ ᱤᱭᱟᱹᱛᱮ ᱡᱟᱛᱮ ᱡᱷᱚᱛᱚ ᱨᱚᱠᱚᱢ ᱦᱚᱲᱟᱜ ᱥᱩᱵᱤᱫᱷᱟ ᱥᱮ ᱚᱥᱩᱵᱤᱫᱷᱟ ᱦᱚᱸ ᱡᱟᱛᱮ ᱵᱟᱝ ᱦᱳᱭᱳᱜ ᱟᱨ ᱢᱤᱫ ᱴᱮᱱ ᱠᱟᱴᱤᱡ ᱦᱚᱲ ᱞᱟᱹᱴᱩᱣᱟᱜ ᱨᱮ ᱪᱟᱞᱟᱣ ᱫᱟᱲᱮᱭᱟᱜ ᱜᱮᱭᱟᱭ ᱟᱭᱟᱜ ᱤᱪᱪᱷᱟ ᱮᱵᱚᱝ ᱞᱟᱹᱴᱩ ᱞᱟᱹᱴᱩ ᱦᱚᱲ ᱦᱚᱸ ᱡᱟᱦᱟᱸ ᱨᱮᱜᱮ ᱟᱨ ᱡᱷᱚᱛᱚᱣᱟᱜ ᱜᱮ ᱢᱟᱱᱮ ᱟᱹᱰᱤ ᱢᱚᱸᱡᱽ ᱛᱮᱜᱮ ᱛᱟᱦᱮᱱᱟ ᱟᱨ ᱱᱤᱭᱟᱹ ᱱᱤᱭᱟᱹ ᱱᱚᱰᱮᱱᱟᱜ ᱵᱷᱟᱨᱚᱛ ᱨᱮᱭᱟᱜ ᱤᱧᱟᱹᱜ ᱢᱚᱛᱛᱮ ᱵᱷᱟᱨᱚᱛ ᱨᱮᱭᱟᱜ ᱯᱚᱨᱤᱥᱛᱷᱤᱛᱤ ᱦᱤᱥᱟᱹᱵᱽᱛᱮ ᱡᱮ ᱢᱤᱫ ᱴᱮᱱ ᱡᱷᱚᱛᱚ ᱦᱚᱲ ᱥᱮ ᱟᱭᱟᱜ ᱞᱮᱠᱟᱱ ᱡᱟᱦᱟᱸ ᱞᱮᱠᱟᱱᱟᱜ ᱪᱟᱞᱟᱜᱼᱟ ᱪᱟᱞᱟᱜᱼᱟᱭ ᱟᱨ ᱡᱷᱚᱛᱚ ᱨᱚᱠᱚᱢᱟᱜ ᱡᱟᱭᱜᱟᱭ ᱫᱟᱲᱟ ᱫᱟᱲᱮᱭᱟᱜ ᱟᱭ ᱡᱟᱦᱟᱱᱟᱜ ᱪᱮᱫ ᱤᱭᱟᱹ ᱵᱟᱹᱱᱩᱜ ᱟᱠᱟᱫᱟ ᱡᱮ ᱥᱮ ᱞᱟᱦᱟᱛᱮ ᱡᱟᱦᱟᱸᱴᱟᱜ ᱛᱟᱦᱮᱱ ᱠᱟᱱ ᱛᱟᱦᱮᱸᱫ ᱡᱮᱹ ᱵᱟᱝᱢᱟ ᱟᱯᱮᱫᱚ ᱠᱟᱹᱴᱤᱡ ᱫᱷᱚᱨᱚᱢ ᱠᱟᱱᱟ ᱯᱮ ᱥᱮ ᱠᱟᱹᱴᱤᱡ ᱤᱭᱟᱹ ᱠᱟᱱᱟ ᱯᱮ ᱟᱯᱮ ᱫᱚ ᱱᱤᱭᱟᱹ ᱡᱟᱭᱜᱟᱨᱮ ᱦᱮᱡ ᱵᱟᱯᱮ ᱧᱟᱢᱟ ᱚᱱᱠᱟ ᱪᱮᱫ ᱦᱚᱸ ᱵᱟᱝ ᱠᱟᱱᱟ ᱟᱢ ᱡᱟᱦᱟᱸᱴᱟᱜ ᱴᱩᱨᱤᱡᱚᱢ ᱡᱟᱭᱜᱟ ᱨᱮᱢ ᱪᱟᱞᱟᱣ ᱫᱟᱲᱮᱭᱟᱜᱼᱟ ᱪᱟᱞᱟᱣ ᱫᱟᱲᱮᱭᱟᱜ ᱟᱢ ᱥᱮᱢ ᱧᱮᱞ ᱫᱟᱲᱮᱭᱟᱜᱼᱟ ᱠᱤᱱᱛᱩ ᱚᱸᱰᱮᱱᱟᱜ ᱡᱟᱦᱟᱸ ᱨᱩᱞᱥ ᱠᱚ ᱛᱟᱦᱮᱱᱟ ᱥᱮ ᱡᱟᱦᱟᱱᱟᱜ ᱱᱤᱭᱚᱢ ᱠᱟᱹᱱᱩᱱ ᱠᱚ ᱛᱟᱦᱮᱱᱟ ᱚᱱᱟ ᱫᱚ ᱡᱷᱚᱛᱚ ᱦᱚᱲᱟᱜ ᱜᱮ ᱵᱟᱝᱫᱚ ᱠᱟᱹᱴᱤᱡ ᱠᱟᱱᱮ ᱵᱟᱝ ᱫᱚ ᱞᱟᱹᱴᱩ ᱠᱟᱱᱮ ᱡᱷᱚᱛᱚ ᱦᱚᱲᱟᱜ ᱜᱮ ᱥᱮᱢ ᱜᱮ ᱛᱟᱦᱮᱱᱟ ᱟᱨ ᱡᱷᱚᱛᱚ ᱦᱚᱲᱟᱜ ᱜᱮ ᱚᱱᱟ ᱢᱟᱱᱟᱣ ᱫᱚ ᱯᱨᱳᱭᱳᱡᱚᱱ ᱫᱚ ᱠᱟᱱ ᱜᱮᱭᱟ ᱠᱤᱱᱛᱩ ᱟᱨ ᱢᱤᱫ ᱴᱮᱱ ᱫᱤᱠ ᱮᱫ ᱢᱚᱛ ᱠᱟᱱᱟ ᱡᱮᱹ ᱡᱟᱦᱟᱸ ᱴᱟᱜ ᱥᱚᱥᱛᱟ ᱨᱮᱭᱟᱜ ᱛᱚ ᱥᱚᱥᱛᱟ ᱫᱚ ᱠᱤᱪᱷᱩ ᱜᱟᱱ ᱥᱚᱥᱛᱟᱣᱟ ᱜᱮᱭᱟ ᱢᱟᱱᱮ ᱠᱤᱪᱷᱩ ᱜᱟᱱ ᱮᱴᱟᱜ ᱫᱤᱥᱚᱢ ᱠᱷᱚᱱ ᱫᱚ ᱟᱵᱟᱨ ᱟᱵᱟᱨ ᱮᱢ ᱦᱤᱥᱟᱹᱵᱽ ᱞᱮᱠᱷᱟᱱ ᱵᱟᱝᱞᱟᱫᱮᱥ ᱥᱮ ᱟᱯᱷᱯᱷᱨᱤᱠᱟ ᱠᱚᱨᱮᱫ ᱛᱟᱦᱞᱮ ᱚᱱᱛᱮᱦᱚᱸ ᱡᱷᱚᱛᱚ ᱛᱷᱚᱲᱟ ᱛᱷᱚᱲᱟ ᱫᱟᱢᱤ ᱧᱚᱜ ᱜᱮᱭᱟ ᱟᱵᱟᱨ ᱡᱚᱫᱤᱢ ᱦᱤᱥᱟᱹᱵᱽ ᱠᱷᱟᱱ ᱡᱮ ᱟᱢᱮᱨᱤᱠᱟ ᱥᱮ ᱫᱩᱵᱟᱭ ᱚᱱᱠᱟᱱ ᱚᱱᱠᱟᱱᱟᱜ ᱡᱟᱭᱜᱟ ᱥᱮ ᱚᱱᱠᱟᱱᱟᱜ ᱥᱚᱦᱚᱨ ᱥᱮ ᱚᱱᱠᱟᱱᱟᱜ ᱫᱮᱥ ᱠᱷᱚᱱ ᱯᱟᱞᱮ ᱠᱤᱪᱷᱩ ᱜᱟᱱ ᱥᱚᱥᱛᱟ ᱦᱚᱸ ᱥᱚᱥᱛᱟ ᱜᱮᱭᱟ